ᱥᱟᱱᱛᱟᱲᱟᱜ ᱯᱚᱨᱚᱵᱽ ᱠᱚᱫᱚ ᱱᱚᱶᱟ ᱠᱚ ᱠᱟᱱᱟ ᱥᱚᱨᱦᱟᱭ ᱥᱟᱠᱨᱟᱛ ᱢᱟᱜ ᱢᱚᱲᱮ ᱵᱟᱦᱟ ᱡᱟᱱᱛᱷᱟᱲ ᱟᱨ ᱮᱨᱮᱜ ᱯᱚᱨᱚᱵᱽ ᱮᱢᱟᱱ ᱛᱮᱭᱟᱜ ᱯᱚᱨᱚᱵᱽ ᱠᱚ ᱟᱫᱚ ᱱᱚᱶᱟ ᱯᱚᱨᱚᱵᱽ ᱠᱚᱨᱮ ᱫᱚ ᱤᱧ ᱫᱚ ᱜᱷᱟᱸᱨᱚᱧᱡᱽ ᱨᱮᱱ ᱢᱩᱠᱷᱤᱭᱟᱹ ᱠᱟᱹᱱᱟᱹᱧ ᱥᱮ ᱜᱷᱟᱸᱨᱚᱧᱡᱽ ᱨᱮᱱ ᱢᱟᱹᱞᱤᱠ ᱠᱟᱹᱱᱟᱹᱧ ᱯᱚᱨᱚᱵᱽ ᱧᱩᱛᱩᱢ ᱛᱮ ᱡᱚᱛᱚᱣᱟᱜ ᱡᱚᱜᱟᱲ ᱡᱚᱱᱛᱚᱨᱚ ᱫᱚ ᱤᱧ ᱜᱮ ᱡᱟᱹᱨᱩᱲᱟᱹᱧᱟᱹ ᱟᱨ ᱤᱧ ᱜᱤᱧ ᱡᱚᱜᱟᱲ ᱡᱚᱛᱚᱱᱟ ᱪᱮᱫᱟᱜ ᱜᱤᱫᱟᱹᱨ ᱯᱤᱫᱟᱹᱨ ᱢᱮᱱᱟᱜ ᱠᱚᱣᱟ ᱡᱚᱜᱟᱲ ᱡᱚᱱᱛᱚ ᱴᱷᱤᱠ ᱠᱤᱫᱟᱹᱧ ᱥᱮᱧ ᱯᱩᱨᱟᱹᱣ ᱠᱮᱫᱟ ᱤᱱᱟᱹ ᱛᱟᱭᱚᱢ ᱫᱚ ᱟᱠᱷᱲᱟ ᱥᱮᱫ ᱤᱧ ᱪᱟᱞᱟᱜᱼᱟ ᱥᱚᱨᱦᱟᱭ ᱯᱚᱨᱚᱵᱽ ᱦᱤᱞᱳᱜ ᱫᱚ ᱡᱟᱦᱮᱨ ᱵᱩᱴᱟᱹ ᱡᱟᱦᱮᱨ ᱴᱟᱺᱰᱤ ᱡᱟᱦᱮᱨ ᱴᱟᱺᱰᱤ ᱠᱷᱚᱱ ᱱᱟᱭᱠᱮ ᱵᱟᱵᱟᱭ ᱦᱤᱡᱩᱜᱼᱟ ᱩᱱᱤ ᱟᱛᱟᱝ ᱟᱫᱮᱨ ᱮᱭᱟ ᱠᱚ ᱟᱹᱛᱩ ᱛᱮ ᱤᱱᱟᱹ ᱛᱟᱭᱚᱢ ᱫᱚ ᱜᱟᱹᱭ ᱡᱟᱜᱟᱣ ᱦᱩᱭᱩᱜᱼᱟ ᱜᱟᱹᱭ ᱡᱟᱜᱟᱣ ᱛᱟᱭᱚᱢ ᱫᱚ ᱱᱟᱭᱠᱮ ᱵᱟᱵᱟ ᱚᱲᱟᱜ ᱨᱮ ᱡᱤᱢᱢᱟᱹ ᱠᱟᱭ ᱦᱩᱭᱩᱜᱼᱟ ᱧᱤᱫᱟᱹ ᱵᱤᱛᱟᱹᱣ ᱮᱱ ᱠᱷᱟᱱ ᱫᱚᱥᱟᱨ ᱫᱤᱱ ᱜᱟᱹᱭ ᱡᱟᱜᱟᱣ ᱦᱩᱭᱩᱜᱼᱟ ᱛᱮᱥᱟᱨ ᱫᱤᱱ ᱫᱚ ᱠᱷᱩᱱᱴᱟᱹᱣ ᱠᱟᱱᱟ ᱱᱚᱝᱠᱟ ᱞᱮᱠᱟ ᱯᱩᱱ ᱫᱤᱱ ᱫᱚ ᱢᱤᱢᱤᱫ ᱯᱚᱨᱚᱵᱽ ᱢᱟᱱᱟᱣ ᱡᱚᱜᱟᱣᱜᱼᱟ ᱟᱫᱚ ᱤᱧ ᱫᱚ ᱡᱚᱛᱚ ᱯᱚᱨᱚᱵᱽ ᱨᱮᱜᱮ ᱥᱮᱞᱮᱫ ᱤᱧ ᱛᱟᱦᱮᱸᱱᱟ ᱪᱮᱫ ᱞᱮᱠᱟ ᱜᱟᱹᱭ ᱡᱟᱜᱟᱣ ᱥᱮᱹᱨᱮᱹᱧ ᱠᱚ ᱜᱟᱹᱭ ᱡᱟᱜᱟᱣ ᱨᱩ ᱠᱚ ᱛᱟᱨᱯᱚᱨᱮ ᱠᱩᱲᱤ ᱠᱚᱲᱟ ᱫᱟᱠᱟᱭ ᱦᱤᱞᱳᱜ ᱫᱚ ᱠᱩᱲᱤ ᱠᱚᱲᱟ ᱮᱱᱮᱡ ᱠᱚ ᱮᱦᱚᱵᱽ ᱮᱱᱟ ᱦᱟᱱᱮ ᱫᱩ ᱵᱟᱡᱮ ᱠᱷᱚᱱ ᱟᱴ ᱵᱟᱡᱮ ᱫᱚᱥ ᱵᱟᱡᱮ ᱦᱟᱹᱵᱤᱡ ᱚᱠᱚᱭ ᱫᱚ ᱧᱤᱫᱟᱹ ᱠᱚ ᱟᱸᱜᱟ ᱟᱹᱭᱩᱵᱚᱜᱼᱟ ᱱᱚᱝᱠᱟ ᱠᱷᱩᱱᱴᱟᱹᱣ ᱦᱤᱞᱳᱜ ᱦᱚᱸ ᱜᱟᱹᱭ ᱰᱟᱝᱨᱟ ᱠᱚ ᱠᱷᱩᱱᱴᱟᱹᱣ ᱠᱚᱣᱟ ᱟᱨ ᱠᱩᱲᱤ ᱠᱚᱲᱟ ᱠᱚᱫᱚ ᱦᱩᱰᱩ ᱦᱩᱰᱩ ᱠᱚ ᱮᱱᱮᱡᱟ ᱟᱨ ᱰᱚᱢ ᱠᱚᱫᱚ ᱜᱟᱹᱭ ᱰᱟᱝᱨᱟ ᱠᱚ ᱪᱟᱨᱦᱟᱣ ᱠᱚᱣᱟ ᱤᱧᱦᱚᱸ ᱠᱩᱥᱤ ᱨᱟᱹᱥᱠᱟᱹ ᱨᱮ ᱩᱱᱠᱩ ᱥᱟᱞᱟᱜ ᱤᱧ ᱜᱟᱛᱮᱜᱼᱟ ᱟᱨᱤᱧ ᱢᱮᱥᱟᱜᱼᱟ ᱟᱨᱤᱧ ᱥᱮᱞᱮᱫᱚᱜ ᱜᱮᱭᱟ ᱛᱤᱨᱳ ᱚᱨᱚᱝ ᱤᱧ ᱡᱷᱩᱠᱼᱟ ᱛᱩᱢᱫᱟᱜ ᱨᱩᱧ ᱡᱷᱩᱠᱼᱟ ᱱᱚᱶᱟ ᱠᱚ ᱤᱱᱟᱹ ᱛᱟᱭᱚᱢ ᱢᱟᱜᱽ ᱢᱚᱬᱮ ᱢᱟᱜ ᱢᱚᱬᱮ ᱨᱮᱫᱚ ᱡᱟᱸᱦᱮᱨ ᱴᱟᱺᱰᱤᱨᱮ ᱵᱮᱡᱷᱟ ᱠᱚ ᱛᱩᱧᱟ ᱟᱫᱚ ᱵᱮᱡᱷᱟ ᱠᱚ ᱛᱩᱧ ᱨᱮᱦᱚᱸᱧ ᱥᱮᱞᱮᱫᱚᱜᱼᱟ ᱵᱮᱡᱷᱟ ᱛᱩᱧᱨᱮ ᱟᱹᱰᱤ ᱢᱚᱸᱡᱽ ᱜᱟᱹᱦᱤᱨ ᱜᱟᱹᱦᱤᱨ ᱢᱟᱱᱮ ᱢᱮᱱᱟᱜᱼᱟ ᱤᱱᱟᱹ ᱛᱟᱭᱚᱢ ᱵᱟᱦᱟ ᱯᱚᱨᱚᱵᱽ ᱵᱟᱦᱟ ᱯᱚᱨᱚᱵᱽ ᱦᱚᱸ ᱟᱹᱰᱤ ᱢᱚᱸᱡᱽ ᱱᱟᱭᱠᱮ ᱵᱟᱵᱟ ᱫᱚ ᱚᱲᱟᱜ ᱠᱷᱚᱱ ᱠᱚ ᱮᱱᱮᱡ ᱤᱫᱤᱭᱮᱭᱟ ᱠᱚᱲᱟ ᱠᱩᱲᱤ ᱠᱚ ᱟᱫᱚ ᱮᱱᱮᱡ ᱤᱫᱤᱭᱮᱭᱟ ᱠᱚ ᱡᱟᱦᱮᱨ ᱴᱟᱺᱰᱤᱛᱮ ᱡᱟᱦᱮᱨ ᱴᱟᱺᱰᱤ ᱨᱮ ᱟᱸᱜᱟ ᱯᱩᱡᱟᱹ ᱦᱩᱭᱮᱱ ᱜᱮ ᱟᱵᱟᱨ ᱫᱚᱥᱟᱨ ᱵᱮᱲᱟ ᱫᱚ ᱱᱟᱭᱠᱮ ᱵᱟᱵᱟ ᱫᱚ ᱚᱲᱟᱜ ᱠᱚ ᱮᱱᱮᱡ ᱟᱹᱜᱩᱭᱮᱭᱟ ᱟᱹᱛᱩᱛᱮ ᱟᱨ ᱵᱟᱦᱟ ᱞᱮᱭᱚᱝ ᱟᱛᱮᱫ ᱟᱨ ᱵᱟᱦᱟ ᱞᱮᱭᱚᱝ ᱠᱚ ᱥᱮᱹᱨᱮᱹᱧᱟ ᱢᱟᱹᱫᱟᱹᱲᱤᱭᱟᱹ ᱠᱚ ᱨᱩᱭᱟ ᱟᱹᱰᱤ ᱢᱚᱸᱡᱽ ᱠᱚ ᱮᱱᱮᱡ ᱥᱮᱹᱨᱮᱹᱧᱟ ᱟᱫᱚ ᱫᱤᱥᱚᱢ ᱫᱤᱥᱚᱢ ᱜᱩᱱ ᱫᱤᱥᱚᱢ ᱫᱤᱥᱚᱢ ᱡᱩᱫᱟᱹ ᱡᱩᱫᱟᱹ ᱜᱩᱱ ᱢᱮᱱᱟᱜᱼᱟ ᱵᱟᱸᱠᱩᱲᱟ ᱨᱤᱧ ᱪᱟᱞᱟᱣ ᱞᱮᱱᱟ ᱵᱟᱸᱠᱩᱲᱟ ᱫᱚ ᱟᱹᱰᱤ ᱜᱟᱹᱦᱤᱨ ᱤᱧ ᱧᱮᱞ ᱠᱮᱫ ᱠᱚᱣᱟ ᱟᱹᱰᱤ ᱢᱚᱸᱡᱽ ᱠᱚ ᱮᱱᱮᱡ ᱥᱮᱹᱨᱮᱹᱧ ᱠᱟᱱᱟ ᱟᱨ ᱟᱹᱰᱤ ᱢᱚᱸᱡᱽ ᱱᱤᱭᱚᱢ ᱛᱟᱠᱚ ᱩᱱᱠᱩᱣᱟᱜ ᱱᱤᱭᱚᱢ ᱫᱚ ᱱᱚᱝᱠᱟ ᱠᱟᱱᱟ ᱱᱟᱭᱠᱮ ᱢᱚᱛᱚ ᱫᱚ ᱵᱟᱭ ᱩᱯᱟᱹᱥᱟ ᱜᱷᱟᱸᱨᱚᱧᱡᱽ ᱨᱮᱱ ᱢᱚᱬᱮ ᱵᱚᱪᱷᱚᱨ ᱠᱷᱚᱱ ᱡᱟᱹᱥᱛᱤ ᱢᱚᱬᱮ ᱵᱚᱪᱷᱚᱨ ᱠᱷᱚᱱ ᱩᱢᱟᱹᱨ ᱞᱟᱹᱴᱩ ᱜᱤᱫᱽᱨᱟᱹ ᱫᱚ ᱩᱯᱟᱹᱥ ᱦᱩᱭᱩᱜ ᱛᱟᱭᱟ ᱟᱨ ᱠᱚ ᱩᱯᱟᱹᱥ ᱦᱚᱪᱚᱭᱮᱫ ᱠᱚᱣᱟ ᱛᱤᱱ ᱦᱟᱹᱵᱤᱡ ᱱᱟᱭᱠᱮ ᱯᱩᱡᱟᱹ ᱡᱟᱦᱮᱨ ᱛᱷᱟᱱᱨᱮ ᱵᱟᱭ ᱯᱩᱡᱟᱹ ᱟᱸᱜᱟ ᱟᱠᱟᱫ ᱯᱩᱡᱟᱹ ᱟᱸᱜᱟ ᱛᱟᱭᱚᱢ ᱥᱩᱲᱟᱹ ᱠᱚ ᱤᱥᱤᱱᱟ ᱟᱨ ᱢᱤᱢᱤᱫ ᱦᱚᱲ ᱠᱚ ᱡᱚᱢ ᱧᱩᱭᱟ ᱱᱚᱝᱠᱟ ᱞᱮᱠᱟᱛᱮ ᱩᱱᱠᱩ ᱫᱚᱠᱚ ᱢᱟᱱᱟᱣ ᱡᱚᱜᱟᱣᱟ ᱤᱭᱟᱨᱮᱧ ᱵᱟᱸᱠᱩᱲᱟ ᱨᱤᱧ ᱧᱮᱞ ᱟᱠᱟᱫᱟ ᱱᱤᱭᱟᱹ ᱫᱤᱥᱚᱢ ᱨᱮᱦᱚᱸ ᱦᱩᱭᱩᱜ ᱠᱟᱱᱟ ᱢᱮᱱᱠᱷᱟᱱ ᱚᱱᱠᱟ ᱜᱟᱹᱦᱤᱨ ᱢᱟᱱ ᱢᱟᱱᱚᱛ ᱫᱚ ᱵᱟᱝ ᱱᱟᱭᱠᱮ ᱵᱟᱵᱟᱭ ᱩᱯᱟᱹᱥ ᱟᱠᱟᱫᱟ ᱟᱨ ᱤᱱᱟᱹ ᱥᱟᱶᱛᱮ ᱠᱩᱰᱟᱹᱢ ᱱᱟᱭᱠᱮ ᱢᱮᱱᱟᱭᱟ ᱜᱚᱰᱮᱛ ᱢᱮᱱᱟᱭᱟ ᱮᱢᱟᱱ ᱛᱮᱱ ᱢᱚᱬᱮ ᱦᱚᱲ ᱢᱮᱱᱠᱷᱟᱱ ᱱᱟᱭᱠᱮ ᱵᱟᱵᱟᱭ ᱩᱯᱟᱹᱥ ᱟᱠᱟᱫᱟ ᱮᱴᱟᱜ ᱠᱚᱫᱚ ᱠᱚ ᱩᱯᱟᱹᱥ ᱟᱠᱟᱫᱟ ᱥᱮ ᱵᱟᱠᱚ ᱩᱯᱟᱹᱥᱟ ᱚᱱᱟ ᱫᱚ ᱴᱷᱤᱠ ᱴᱷᱤᱠᱟᱹᱱ ᱫᱚ ᱵᱟᱹᱱᱩᱜᱼᱟ ᱢᱮᱱᱠᱷᱟᱱ ᱮᱴᱟᱜ ᱮᱴᱟᱜ ᱡᱟᱭᱜᱟ ᱨᱮᱫᱚ ᱟᱹᱰᱤ ᱜᱟᱹᱦᱤᱨ ᱢᱟᱱᱮ ᱢᱮᱱᱟᱜᱼᱟ ᱟᱨ ᱠᱳᱴᱷᱳᱨ ᱜᱮᱭᱟ ᱟᱫᱚ ᱱᱚᱶᱟ ᱵᱟᱦᱟ ᱯᱚᱨᱚᱵᱽ ᱠᱚᱨᱮ ᱥᱮᱞᱮᱫ ᱵᱟᱲᱟᱜ ᱟᱹᱧ ᱟᱨ ᱩᱱᱠᱩ ᱪᱮᱫᱟᱜ ᱤᱧ ᱥᱮᱞᱮᱫᱚᱜᱼᱟ ᱤᱧ ᱫᱚ ᱢᱟᱹᱫᱟᱹᱲᱤᱭᱟᱹ ᱠᱟᱹᱱᱟᱹᱧ ᱛᱩᱢᱫᱟᱜ ᱨᱩᱧ ᱡᱷᱩᱸᱠᱼᱟ ᱛᱤᱨᱳ ᱚᱨᱚᱝ ᱦᱚᱸᱧ ᱡᱷᱩᱸᱠᱼᱟ ᱚᱱᱟᱛᱮ ᱤᱧ ᱫᱩᱧ ᱥᱮᱞᱮᱫᱚᱜ ᱜᱮᱭᱟ